ᱦᱮᱸ ᱠᱟᱹᱴᱤᱡ ᱨᱮ ᱡᱚᱠᱷᱚᱱ ᱤᱧ ᱛᱟᱦᱮᱸ ᱠᱟᱱ ᱛᱟᱦᱮᱸᱜᱼᱟ ᱛᱚᱠᱷᱚᱱ ᱟᱞᱮ ᱥᱠᱩᱞ ᱠᱷᱚᱱ ᱫᱟᱬᱟᱱ ᱠᱚ ᱤᱫᱤ ᱞᱮᱫ ᱞᱮᱭᱟ ᱫᱥᱟᱨᱡᱤᱞᱤᱝ ᱥᱟᱭᱤᱴ ᱛᱮ ᱟᱫᱚ ᱟᱞᱮ ᱟᱹᱰᱤ ᱨᱟᱹᱥᱠᱟᱹᱞᱮ ᱵᱩᱡᱷᱟᱹᱣ ᱞᱮᱫᱟ ᱡᱮ ᱫᱟᱨᱡᱤᱞᱤᱝ ᱥᱟᱭᱤᱰ ᱞᱮ ᱪᱟᱞᱟᱜᱼᱟ ᱛᱚ ᱯᱨᱚᱛᱷᱚᱢ ᱵᱟᱨ ᱴᱨᱮᱱ ᱨᱮᱦᱚᱸᱧ ᱫᱮᱡᱚᱜᱼᱟ ᱚᱱᱟ ᱠᱷᱟᱛᱤᱨ ᱨᱟᱹᱥᱠᱟᱹᱧ ᱟᱹᱭᱠᱟᱹᱣ ᱠᱮᱫᱟ ᱟᱫᱚ ᱴᱨᱮᱱ ᱨᱮᱧ ᱫᱮᱜ ᱮᱱᱟ ᱦᱮᱸ ᱟᱨ ᱴᱨᱮᱱ ᱨᱮᱧ ᱫᱮᱜ ᱮᱱᱟ ᱟᱫᱚ ᱟᱭᱢᱟ ᱦᱚᱲ ᱠᱚ ᱯᱮᱥᱮᱧᱡᱟᱨ ᱠᱚ ᱛᱟᱦᱮᱸ ᱠᱟᱱᱟ ᱚᱸᱰᱮ ᱪᱟᱞᱟᱣ ᱠᱟᱛᱮᱫ ᱵᱮᱜᱽ ᱟᱹᱰᱤ ᱦᱟᱢᱟᱞ ᱜᱮ ᱛᱟᱦᱮᱸ ᱠᱟᱱ ᱛᱤᱧᱟᱹ ᱟᱫᱚ ᱦᱟᱱᱛᱮ ᱱᱟᱛᱮ ᱤᱧ ᱥᱩᱨᱩᱜ ᱢᱟᱱᱮ ᱢᱤᱫᱴᱮᱱ ᱵᱩᱜᱤᱨᱮ ᱡᱚᱠᱷᱚᱱᱤᱧ ᱵᱚᱞᱚᱭᱮᱱᱟ ᱛᱚᱠᱷᱚᱱ ᱢᱟᱱᱮ ᱩᱱᱠᱩ ᱡᱚᱢᱟᱜ ᱠᱚ ᱟᱜᱩᱭᱮᱫ ᱠᱟᱱ ᱛᱟᱦᱮᱱᱟ ᱡᱟᱦᱟᱸᱭ ᱜᱮ ᱦᱤᱡᱩᱜ ᱠᱟᱱᱛᱟᱦᱮᱱᱟ ᱡᱟᱢᱟᱜ ᱟᱫᱚ ᱩᱱᱠᱩᱣᱟᱜ ᱡᱚᱢᱟᱜ ᱤᱧ ᱚᱱᱟ ᱵᱮᱜᱽ ᱛᱮ ᱡᱚᱥ ᱠᱟᱛᱮᱜ ᱧᱩᱨᱩᱭ ᱮᱱᱟ ᱟᱫᱚ ᱧᱩᱨᱩᱭᱮᱱᱟ ᱟᱫᱚ ᱩᱱᱠᱩ ᱟᱰᱤ ᱠᱚ ᱨᱟᱸᱜᱟᱣ ᱮᱱᱟ ᱟᱫᱚ ᱟᱹᱰᱤ ᱠᱚ ᱮᱢᱚᱱ ᱮᱢᱚᱱ ᱵᱚᱛᱚᱨ ᱵᱚᱛᱚᱨ ᱠᱚ ᱠᱚᱭᱚᱜ ᱠᱤᱫᱤᱧᱟ ᱟᱫᱚ ᱞᱩᱸᱰᱩ ᱞᱩᱸᱫᱩ ᱠᱟᱛᱮ ᱢᱮᱫ ᱠᱚ ᱟᱨᱟᱜ ᱪᱟᱵᱟᱣ ᱟᱠᱟᱱ ᱛᱟᱠᱚᱣᱟ ᱨᱟᱸᱜᱟᱣ ᱛᱮ ᱡᱟ ᱵᱚᱛᱚᱨ ᱜᱮᱧ ᱟᱹᱭᱠᱟᱹᱣ ᱞᱮᱫᱟ ᱛᱟᱨᱯᱚᱨ ᱚᱸᱰᱮ ᱦᱚᱸ ᱵᱚᱛᱚᱨ ᱜᱮ ᱛᱚᱵᱮ ᱮᱜᱮᱨ ᱠᱤᱫᱤᱧᱟᱠᱚ ᱟᱹᱰᱤ ᱡᱷᱟᱲᱮ ᱟᱫᱚ ᱟᱹᱰᱤ ᱟᱸᱴᱮᱧ ᱵᱚᱛᱚᱨ ᱞᱮᱱᱟ ᱚᱱᱟᱜᱮ ᱦᱩᱭᱩᱜ ᱠᱟᱱᱟ ᱤᱧᱟᱹᱜ ᱫᱚ ᱠᱟᱹᱦᱚᱱᱤ ᱫᱚ